ᱤᱧᱟᱹᱜ ᱤᱥᱤᱱᱨᱮ ᱵᱮᱵᱚᱦᱟᱨ ᱠᱤᱪᱷᱩ ᱠᱚᱢ ᱧᱟᱢᱚᱜ ᱠᱷᱟᱱ ᱚᱲᱟᱜᱨᱮᱠᱚ ᱮᱜᱮᱨᱟ ᱢᱮᱱᱟᱠᱚ ᱚᱠᱚᱭᱮ ᱪᱚᱸᱫᱟ ᱦᱟᱠᱟᱫᱼᱟ ᱛᱮᱦᱮᱧᱟᱜ ᱩᱛᱩ ᱥᱮ ᱫᱟᱠᱟᱫᱚ ᱵᱮᱥ ᱵᱟᱭ ᱵᱩᱡᱷᱟᱹᱜ ᱠᱟᱱᱟ ᱟᱫᱚ ᱩᱛᱩᱨᱮ ᱡᱟᱦᱟᱱᱟᱜ ᱜᱮ ᱠᱚᱢᱼᱵᱮᱥᱤ ᱛᱟᱦᱮᱞᱮᱱᱠᱷᱟᱱ ᱩᱛᱩᱫᱚ ᱵᱮᱥ ᱵᱟᱭ ᱵᱩᱡᱷᱟᱹᱜᱼᱟ ᱩᱛᱩᱨᱮ ᱵᱩᱞᱩᱝ ᱠᱚᱢᱞᱮᱱ ᱠᱷᱟᱱ ᱥᱤᱵᱤᱞ ᱵᱟᱭ ᱵᱩᱡᱷᱟᱹᱜᱼᱟ ᱥᱟᱥᱟᱝ ᱢᱤᱥᱞᱟ ᱠᱚᱢᱞᱮᱱ ᱠᱷᱟᱱ ᱥᱚᱲᱚᱢ ᱵᱟᱭ ᱵᱩᱡᱷᱟᱹᱜᱼᱟ ᱟᱫᱟᱼᱨᱟᱹᱥᱩᱱ ᱠᱤᱪᱷᱩ ᱡᱟᱦᱟᱱᱟᱜ ᱤᱭᱟᱹ ᱢᱟᱹᱨᱤᱪᱠᱚ ᱢᱮᱥᱟᱞᱮᱱ ᱠᱷᱟᱱ ᱩᱛᱩᱠᱚ ᱟᱹᱰᱤ ᱠᱟᱹᱡ ᱦᱟᱲᱦᱟᱫ ᱦᱮᱲᱮᱢ ᱫᱷᱟᱨᱟ ᱵᱩᱡᱷᱟᱹᱜᱼᱟ ᱚᱱᱟ ᱞᱮᱠᱟᱛᱮ ᱡᱚᱛᱚᱣᱟᱜ ᱜᱮ ᱩᱛᱩᱨᱮᱫᱚ ᱢᱮᱥᱟ ᱫᱚᱨᱠᱟᱨ ᱥᱩᱱᱩᱢ ᱥᱩᱱᱩᱢᱦᱚᱸ ᱢᱮᱥᱟ ᱫᱚᱨᱠᱟᱨ ᱥᱩᱱᱩᱢ ᱨᱮᱫᱚ ᱵᱟᱥᱟᱠᱚ ᱧᱟᱢᱚᱜᱼᱟ